ᱚᱯᱚᱥᱴᱤ ᱫᱚ ᱤᱧᱟᱹᱜ ᱴᱚᱴᱷᱚ ᱨᱮᱭᱟᱜ ᱢᱤᱫᱴᱟᱱ ᱥᱟᱫᱷᱟᱨᱚᱱ ᱟᱸᱱᱟᱴ ᱠᱟᱱᱟ ᱥᱟᱱᱟᱢ ᱦᱚᱲ ᱯᱷᱟᱨᱪᱟ ᱫᱟᱜ ᱟᱨ ᱵᱷᱟᱜᱮ

ᱵᱟᱝᱠᱚ ᱧᱟᱢ ᱫᱟᱲᱮᱭᱟᱜ ᱠᱟᱱᱟ ᱯᱷᱟᱨᱪᱟ ᱫᱟᱜ ᱟᱹᱰᱤ ᱡᱟᱭᱜᱟ ᱨᱮᱜᱮ ᱧᱟᱢᱚᱜᱼᱟ ᱟᱨ ᱠᱚᱛᱚᱜᱩᱞᱚ ᱡᱟᱭᱜᱟ ᱨᱮ ᱫᱚ ᱵᱟᱝ ᱦᱚᱸ ᱧᱟᱢᱚᱜᱼᱟ ᱟᱨ ᱵᱷᱟᱜᱮ ᱡᱚᱢᱟᱜ ᱧᱟᱢᱚᱜᱼᱟ ᱮᱱᱠᱷᱟᱱ ᱥᱟᱱᱟᱢ ᱦᱚᱲᱟᱜ ᱠᱟᱹᱣᱰᱤ ᱫᱟᱲᱮ ᱵᱟᱹᱱᱩᱜ ᱛᱟᱠᱚ ᱛᱮ ᱚᱱᱟ ᱠᱤᱨᱤᱧ ᱠᱟᱛᱮ ᱵᱟᱝ ᱦᱚᱸᱠᱚ ᱡᱚᱢ ᱫᱟᱲᱮᱭᱟᱜ ᱜᱮᱭᱟ ᱱᱚᱣᱟ ᱚᱯᱚᱥᱴᱤ ᱟᱱᱟᱴ ᱴᱮᱠᱟᱣ ᱫᱟᱨᱟᱢ ᱨᱮᱫᱚ ᱥᱟᱱᱟᱢ ᱦᱚᱲᱟᱜ ᱜᱮ ᱠᱟᱹᱣᱰᱤ ᱟᱱᱟᱴ ᱪᱟᱵᱟ ᱦᱩᱭᱩᱜᱼᱟ ᱠᱟᱹᱣᱰᱤ ᱫᱚ ᱥᱟᱱᱟᱢ ᱦᱚᱲᱟᱜᱼᱜᱮ ᱟᱵᱚ ᱜᱷᱟᱨᱚᱸᱡᱽ ᱨᱮ ᱟᱨᱡᱟᱣ ᱦᱩᱭᱩᱜ ᱛᱟᱵᱚᱱᱟ ᱮᱱᱠᱷᱟᱱ ᱛᱚᱵᱮᱱᱟᱜ ᱟᱵᱚ ᱥᱟᱱᱟᱢ ᱦᱚᱲ ᱱᱚᱣᱟ ᱚᱯᱚᱥᱴᱤ ᱠᱷᱚᱱᱟᱜ ᱫᱚ ᱟᱵᱚ ᱨᱮᱦᱟᱭ ᱵᱚᱱ ᱧᱟᱸᱢᱟ